ᱵᱷᱟᱨᱚᱛ ᱫᱤᱥᱚᱢ ᱨᱮᱭᱟᱜ ᱱᱟᱜᱟᱢ ᱥᱮᱫ ᱵᱚᱱ ᱠᱚᱭᱚᱜ ᱨᱩᱣᱟᱹᱲ ᱞᱮᱠᱷᱟᱱ ᱵᱚᱱ ᱵᱟᱲᱟᱭ ᱫᱟᱲᱮᱭᱟᱜᱼᱟ ᱢᱤᱫ ᱚᱠᱛᱚ ᱵᱷᱟᱨᱚᱛ ᱫᱤᱥᱚᱢ ᱛᱮ ᱵᱨᱤᱴᱤᱥ ᱤᱥᱴ ᱤᱱᱰᱤᱭᱟ ᱠᱚᱢᱯᱟᱱᱤ ᱵᱮᱯᱟᱨ ᱵᱟᱹᱱᱤᱡᱽ ᱞᱟᱹᱭ ᱛᱮ ᱦᱮᱡ ᱞᱮᱱ ᱨᱮ ᱵᱟᱨ ᱥᱟᱭ ᱥᱮᱨᱢᱟ ᱵᱷᱟᱨᱚᱛ ᱫᱤᱥᱚᱢ ᱨᱮᱭ ᱨᱟᱡᱽ ᱞᱮᱫᱟ ᱢᱮᱱ ᱫᱚ ᱵᱷᱟᱨᱚᱛ ᱫᱤᱥᱚᱢ ᱨᱮᱱ ᱦᱚᱲ ᱠᱚ ᱟᱭᱟᱜ ᱜᱚᱵᱚᱞ ᱨᱮ ᱫᱚᱦᱚ ᱞᱮᱫ ᱠᱚᱣᱟ ᱟᱨ ᱩᱱᱠᱩ ᱫᱚ ᱠᱟᱹᱣᱰᱤ ᱟᱹᱨᱤ ᱫᱷᱚᱨᱚᱢ ᱟᱹᱨᱤ ᱟᱭᱳ ᱦᱚᱲ ᱠᱚ ᱪᱮᱛᱟᱱ ᱥᱤᱭᱚᱡᱟᱹᱨᱤ ᱱᱟᱦᱟᱪᱟᱨ ᱨᱚᱰᱚᱡ ᱠᱚᱪᱞᱚᱱ ᱟᱭᱢᱟ ᱞᱮᱠᱟᱛᱮ ᱪᱟᱞᱟᱣ ᱞᱮᱫᱟ ᱢᱮᱱᱠᱷᱟᱱ ᱛᱟᱭᱚᱢ ᱚᱱᱟ ᱵᱷᱟᱨᱚᱛ ᱫᱤᱥᱚᱢ ᱨᱮᱱ ᱦᱚᱲ ᱠᱚ ᱵᱟᱝ ᱠᱚ ᱥᱟᱦᱟᱣ ᱫᱟᱲᱮᱭᱟᱜ ᱨᱮ ᱱᱩᱭ ᱵᱨᱤᱴᱤᱥ ᱤᱥᱴ ᱤᱱᱰᱤᱭᱟ ᱠᱚᱢᱯᱟᱱᱤ ᱵᱤᱨᱩᱫ ᱨᱮ ᱞᱟᱹᱲᱦᱟᱹᱭ ᱠᱟᱛᱮᱜ ᱯᱷᱩᱨᱜᱟᱹᱞ ᱫᱤᱥᱚᱢ ᱠᱚ ᱨᱩᱣᱟᱹᱲ ᱟᱹᱜᱩ ᱞᱮᱫᱟ ᱱᱚᱣᱟ ᱱᱟᱜᱟᱢ ᱨᱮ ᱢᱤᱫ ᱜᱚᱨᱚᱵᱽ ᱟᱱᱟᱜ ᱚᱠᱛᱚ ᱞᱮᱠᱟᱛᱮ ᱫᱚᱵᱚᱱ ᱢᱮᱱ ᱫᱟᱲᱮᱭᱟᱜᱼᱟ ᱟᱴᱷᱟᱨᱚ ᱥᱚ ᱯᱚᱱᱪᱟᱱᱚᱱ ᱠᱷᱚᱱ ᱪᱷᱟᱯᱚᱱᱚᱱ ᱥᱟᱞ ᱱᱚᱣᱟ ᱯᱷᱩᱨᱜᱟᱹᱞ ᱟᱸᱫᱚᱲ ᱨᱮᱱ ᱢᱚᱱ ᱠᱩᱥᱤ ᱟᱹᱭᱩᱨᱤᱭᱟᱹ ᱞᱮᱠᱟ ᱛᱮᱵᱚᱱ ᱧᱩᱢ ᱫᱟᱲᱮᱭᱟᱭᱟ ᱥᱤᱫᱩ ᱢᱩᱨᱢᱩ ᱠᱟᱱᱦᱩ ᱢᱩᱨᱢᱩᱣᱟᱜ ᱧᱩᱛᱩᱢ